ᱤᱧ ᱫᱚ ᱫᱟᱬᱟ ᱫᱟᱬᱟᱱᱤᱧ ᱠᱩᱥᱤᱭᱟᱜ ᱜᱮᱭᱟ ᱠᱳᱞᱠᱟᱛᱟᱧ ᱫᱟᱬᱟ ᱟᱠᱟᱫᱟ ᱛᱟᱨᱯᱚᱨᱮ ᱫᱤᱞᱞᱤᱧ ᱪᱟᱞᱟᱣ ᱟᱠᱟᱱᱟ ᱫᱤᱜᱷᱟ ᱠᱚᱧ ᱪᱟᱞᱟᱣ ᱟᱠᱟᱱᱟ ᱫᱤᱜᱷᱟᱧ ᱪᱟᱞᱟᱣ ᱟᱠᱟᱱᱟ ᱟᱨ ᱠᱳᱞᱠᱟᱛᱟ ᱨᱮᱱᱟᱜ ᱢᱚᱫᱽᱫᱷᱮ ᱨᱮ ᱧᱮᱧᱮᱞ ᱡᱟᱭᱜᱟ ᱫᱚ ᱦᱩᱭᱩᱜ ᱠᱟᱱᱟ ᱵᱷᱮᱠᱴᱳᱨᱤᱭᱟ ᱢᱮᱢᱳᱨᱤᱭᱟᱞ ᱦᱚᱞ ᱟᱨ ᱛᱟᱨᱟ ᱢᱚᱱᱰᱚᱞ ᱛᱟᱨᱯᱚᱨ ᱥᱟᱭᱮᱱᱥ ᱥᱤᱴᱤ ᱛᱟᱨᱯᱚᱨ ᱪᱤᱲᱤᱭᱟᱠᱷᱟᱱᱟ ᱟᱨ ᱫᱤᱞᱞᱤ ᱨᱮᱫᱚ ᱦᱩᱭᱩᱜ ᱠᱟᱱᱟ ᱞᱳᱴᱟᱥ ᱴᱮᱢᱯᱮᱞ ᱞᱟᱞ ᱠᱮᱞᱞᱟ ᱠᱩᱛᱩᱵ ᱢᱤᱱᱟᱨ ᱛᱳ ᱚᱱᱟ ᱠᱚ ᱡᱟᱭᱜᱟᱧ ᱧᱮᱞ ᱟᱹᱜᱩ ᱟᱠᱟᱫᱟ